ᱤᱧᱤᱡ ᱠᱩᱥᱤᱜ ᱯᱟᱴᱷᱚᱠ ᱫᱚᱭ ᱦᱩᱭᱩᱜ ᱠᱟᱱᱟᱭ ᱴᱷᱚᱯᱚᱝ ᱴᱩᱰᱩ ᱩᱱᱤ ᱫᱚ ᱟᱭᱟᱜ ᱜᱟᱭᱟᱱ ᱠᱚᱨᱮᱜ ᱦᱚᱲᱠᱚ ᱟᱹᱰᱤ ᱵᱮᱥ ᱮ ᱞᱟᱸᱫᱟ ᱦᱚᱪᱚ ᱫᱟᱲᱮ ᱠᱚᱣᱟ ᱚᱱᱟᱛᱮ ᱤᱧ ᱫᱚ ᱩᱱᱤ ᱟᱹᱰᱤ ᱵᱮᱥ ᱤᱧ ᱠᱩᱥᱤᱭᱟᱭ ᱜᱮᱭᱟ ᱩᱱᱤᱭᱟᱜ ᱟᱹᱰᱤ ᱜᱟᱱ ᱜᱟᱭᱟᱱ ᱠᱚ ᱢᱩᱫᱽᱨᱮ ᱟᱹᱰᱤᱜᱟᱱ ᱵᱳᱭ ᱠᱚ ᱢᱩᱫᱽᱨᱮ ᱪᱚᱨᱚᱠ ᱪᱤᱠᱟᱹᱲ ᱵᱳᱭᱨᱮ ᱟᱹᱰᱤ ᱵᱮᱥ ᱮᱠᱴᱤᱝ ᱮᱫᱟ ᱥᱮ ᱦᱚᱲ ᱠᱚ ᱨᱟᱹᱥᱠᱟᱹ ᱦᱚᱪᱚ ᱞᱮᱜ ᱠᱚᱣᱟ ᱞᱟᱸᱫᱟ ᱦᱚᱪᱚ ᱞᱮᱜ ᱠᱚᱣᱟ ᱚᱱᱟᱛᱮ ᱤᱧ ᱫᱚ ᱩᱱᱤ ᱫᱚ ᱟᱹᱰᱤ ᱵᱮᱥᱤᱧ ᱠᱩᱥᱤᱭᱟᱭ ᱜᱮᱭᱟ